ᱟᱸᱡᱚᱢᱤᱭᱟᱹ ᱠᱚ ᱥᱟᱢᱟᱝ ᱨᱮ ᱯᱩᱭᱞᱩ ᱥᱮᱨᱮᱧ ᱚᱠᱛᱚ ᱫᱚ ᱱᱟᱨᱵᱷᱟᱥ ᱥᱮ ᱵᱚᱛᱚᱨ ᱵᱩᱡᱷᱹᱣ ᱞᱮᱫ ᱛᱟᱦᱮᱸ ᱜᱤᱭᱟᱹᱧ ᱢᱮᱱᱠᱷᱟᱱ ᱚᱠᱟ ᱡᱚᱠᱷᱚᱱ ᱯᱩᱭᱞᱩ ᱥᱴᱮᱡᱨᱮᱢ ᱫᱮᱡ ᱮᱱᱟ ᱥᱮ ᱫᱮᱡ ᱛᱟᱭᱱᱚᱢ ᱫᱚ ᱵᱚᱛᱚᱨ ᱜᱮ ᱵᱩᱡᱷᱟᱹᱜ ᱟ ᱛᱷᱟᱨᱛᱷᱟᱨᱟᱜ ᱜᱮ ᱵᱩᱡᱷᱟᱜᱼᱟ ᱡᱮ ᱤᱧ ᱪᱮᱠᱟ ᱥᱮᱨᱮᱧ ᱫᱟᱲᱮᱭᱟᱜ ᱟᱹᱧ ᱥᱮ ᱵᱟᱝ ᱤᱧᱟᱹᱜ ᱥᱮᱨᱮᱧ ᱠᱚ ᱠᱩᱥᱤᱭᱟᱜᱼᱟ ᱥᱮ ᱵᱟᱠᱚ ᱠᱩᱥᱤᱭᱟᱜᱼᱟ ᱥᱮ ᱚᱱᱠᱟ ᱜᱮ ᱯᱩᱭᱞᱩ ᱫᱚ ᱵᱚᱛᱚᱨ ᱫᱚ ᱵᱩᱡᱷᱟᱹᱜ ᱠᱟᱱ ᱛᱟᱦᱮᱱᱟ ᱡᱮ ᱤᱧ ᱥᱮᱨᱮᱧ ᱫᱟᱲᱮᱭᱟᱜ ᱟᱹᱧ ᱥᱮ ᱵᱟᱝ ᱤᱱᱟᱹ ᱛᱟᱭᱱᱚᱢ ᱡᱟᱦᱟᱹ ᱠᱩᱞᱤᱭᱟᱠᱚ ᱢᱟᱭᱤᱠ ᱢᱟᱭᱤᱠ ᱛᱤ ᱨᱮ ᱥᱟᱵᱽ ᱠᱟᱛᱮ ᱡᱚᱠᱷᱚᱱ ᱯᱩᱭᱞᱩ ᱥᱮᱨᱮᱧ ᱦᱩᱭᱩᱜᱼᱟ ᱥᱮ ᱛᱚᱠᱷᱚᱱ ᱫᱚ ᱱᱟᱹᱱᱰᱨᱤ ᱠᱚ ᱛᱷᱟᱨᱛᱷᱟᱨᱟᱣ ᱜᱮ ᱵᱩᱡᱷᱟᱹᱜᱼᱟ ᱱᱟᱨᱵᱷᱟᱥ ᱫᱚᱢᱮ ᱱᱟᱨᱵᱷᱟᱥ ᱵᱩᱡᱷᱟᱹᱜᱼᱟ ᱤᱱᱟᱹ ᱛᱟᱭᱱᱚᱢ ᱟᱫᱚ ᱡᱚᱠᱷᱚᱱ ᱢᱤᱫᱴᱮᱱ ᱠᱷᱚᱫᱽ ᱥᱮᱨᱮᱧ ᱮᱢ ᱞᱟᱹᱭ ᱠᱮᱫᱟ ᱥᱮ ᱤᱱᱟᱹ ᱛᱟᱭᱱᱚᱢ ᱫᱚ ᱟᱫᱚ ᱱᱟᱨᱵᱷᱟᱥ ᱵᱚᱛᱚᱨ ᱡᱷᱚᱛᱚᱣᱟᱜ ᱪᱟᱵᱟᱜᱼᱟ ᱢᱤᱫᱴᱮᱱ ᱱᱤᱡᱮᱨ ᱢᱚᱫᱷᱚ ᱨᱮ ᱨᱟᱹᱥᱠᱟᱹ ᱦᱤᱡᱩᱜᱼᱟ ᱚᱱᱟ ᱥᱮᱨᱮᱧ ᱛᱟᱞᱟ ᱛᱮᱜᱮ ᱟᱫᱚ ᱱᱟᱨᱵᱷᱟᱥ ᱵᱚᱛᱚᱨ ᱫᱚ ᱡᱷᱚᱛᱚ ᱪᱟᱵᱟᱜᱼᱟ ᱚᱱᱠᱟ ᱠᱟᱛᱮ ᱜᱮ ᱱᱚᱣᱟ ᱵᱟᱨᱵᱷᱟᱥ ᱵᱚᱛᱚᱨ ᱫᱚ ᱥᱟᱢᱵᱷᱲᱟᱣ ᱦᱩᱭ ᱟᱠᱟᱱᱟ ᱟᱨ ᱯᱩᱭᱞᱩ ᱯᱩᱭᱞᱩ ᱜᱮ ᱚᱱᱠᱟ ᱵᱩᱡᱷᱟᱹᱜ ᱛᱟᱦᱮᱱᱟ ᱱᱤᱛᱚᱜ ᱫᱚ ᱢᱮᱱᱠᱷᱟᱱ ᱚᱱᱠᱟ ᱫᱚ ᱵᱟᱝ ᱵᱩᱡᱷᱟᱹᱜ ᱠᱟᱱᱟ